ᱟᱞᱮ ᱥᱚᱨᱦᱟᱭ ᱨᱮ ᱡᱚᱠᱷᱚᱱ ᱠᱷᱩᱱᱴᱟᱹᱣ ᱦᱤᱞᱳᱜ ᱰᱟᱝᱨᱟ ᱠᱚ ᱢᱚᱡᱽ ᱜᱮ ᱥᱩᱱᱩᱢ ᱠᱚᱠᱚ ᱚᱡᱚᱜ ᱟᱠᱚᱣᱟ ᱮᱱᱦᱤᱞᱳᱜ ᱫᱚ ᱜᱩᱯᱤ ᱦᱚᱸ ᱵᱟᱠᱚ ᱤᱫᱤ ᱠᱚᱣᱟ ᱛᱚ ᱟᱫᱚ ᱛᱟᱦᱞᱮ ᱮᱱᱦᱤᱞᱳᱜ ᱫᱚ ᱢᱚᱡᱽ ᱜᱮ ᱜᱚᱲᱟ ᱨᱮᱜᱮ ᱠᱚ ᱪᱩᱢᱟᱹᱱ ᱠᱚᱣᱟ ᱟᱨ ᱥᱩᱱᱩᱢ ᱠᱚᱠᱚ ᱚᱡᱚᱜ ᱟᱠᱚᱣᱟ ᱟᱨ ᱠᱚ ᱢᱮᱱᱟ ᱡᱮ ᱢᱟ ᱚᱱᱠᱟ ᱜᱮ ᱰᱟᱝᱨᱟ ᱤᱧᱟᱹᱜ ᱜᱚᱲᱟ ᱫᱚ ᱯᱮᱨᱮᱡᱽ ᱛᱤᱧ ᱯᱮ ᱟᱫᱚ ᱛᱚᱠᱷᱚᱱ ᱤᱧ ᱫᱚ ᱟᱞᱯᱚᱱᱟ ᱠᱚ ᱟᱸᱠᱟᱣ ᱦᱚᱪᱚᱧᱟᱹ ᱨᱟᱪᱟᱨᱮ ᱜᱚᱲᱟ ᱨᱮ ᱯᱤᱰᱟᱹ ᱠᱚᱨᱮ ᱛᱚᱠᱷᱚᱱ ᱫᱚ ᱟᱹᱰᱤ ᱢᱚᱡᱽ ᱤᱧ ᱵᱩᱡᱷᱟᱹᱣᱟ ᱟᱸᱠᱟᱣ ᱠᱟᱛᱮᱫ ᱟᱹᱰᱤ ᱢᱚᱡᱽ ᱜᱚᱨᱚᱵᱽ ᱜᱤᱧ ᱟᱹᱭᱠᱟᱹᱣᱟ ᱟᱨ ᱜᱩᱯᱤ ᱦᱚᱸ ᱮᱱᱦᱤᱞᱳᱜ ᱫᱚ ᱵᱟᱠᱚ ᱤᱫᱤ ᱠᱚᱣᱟ